ᱤᱧᱟᱹᱜ ᱴᱚᱴᱷᱟ ᱨᱮᱭᱟᱜ ᱵᱮᱱᱟᱣᱟᱱ ᱢᱩᱬᱩᱫ ᱵᱤᱨᱤᱫ ᱠᱷᱚᱱ ᱫᱚ ᱱᱚᱣᱟ ᱦᱩᱭᱩᱜ ᱠᱟᱱᱟ ᱡᱮ ᱟᱛᱳ ᱫᱤᱥᱚᱢ ᱨᱮ ᱵᱚᱸᱜᱟ ᱵᱳᱨᱳ ᱟᱹᱰᱤ ᱱᱤᱨᱟᱹᱭ ᱛᱮ ᱱᱤᱨᱚᱲ ᱛᱮ ᱥᱟᱨᱪᱟ ᱛᱮ ᱦᱩᱭᱩᱜ ᱞᱟᱹᱠᱛᱤ ᱟᱨ ᱢᱤᱫ ᱛᱮᱜᱮ ᱵᱚᱸᱜᱟ ᱵᱳᱨᱳ ᱦᱚᱸ ᱡᱚᱲᱟᱣ ᱞᱟᱹᱠᱛᱤ ᱠᱟᱱᱟ ᱡᱟᱹᱨᱩᱲᱟᱱ ᱠᱟᱱᱟ ᱪᱤᱠᱟᱹᱛᱮ ᱥᱮᱫᱟᱭ ᱡᱩᱜᱽ ᱨᱮᱫᱚ ᱢᱤᱫᱛᱮ ᱵᱚᱸᱜᱟᱼᱵᱩᱨᱩ ᱵᱟᱠᱚ ᱵᱮᱱᱟᱣᱮᱫ ᱛᱟᱦᱮᱱ ᱨᱮᱦᱚᱸ ᱮᱠᱷᱟᱱ ᱱᱚᱣᱟ ᱡᱩᱜᱽ ᱨᱮᱫᱚ ᱞᱟᱹᱠᱛᱤ ᱠᱟᱱᱟ ᱪᱤᱠᱟᱹᱛᱮ ᱮᱴᱟᱜ ᱦᱚᱲᱟᱜ ᱵᱚᱸᱜᱟ ᱵᱳᱨᱳ ᱫᱚ ᱢᱤᱫ ᱫᱤᱱ ᱛᱮ ᱦᱩᱭᱩᱜ ᱠᱟᱱᱟ ᱟᱵᱚ ᱠᱚᱣᱟᱜ ᱵᱚᱸᱜᱟ ᱵᱳᱨᱳ ᱵᱟᱠᱷᱟᱱ ᱟᱹᱫᱤᱵᱟᱹᱥᱤ ᱠᱚᱣᱟᱜ ᱵᱚᱸᱜᱟ ᱵᱳᱨᱳ ᱫᱚ ᱢᱤᱫ ᱫᱤᱱ ᱛᱮ ᱵᱟᱭ ᱦᱩᱭ ᱫᱟᱲᱮᱭᱟᱜ ᱠᱟᱱ ᱛᱮ ᱵᱟᱵᱚᱱ ᱡᱩᱢᱤᱫ ᱫᱟᱲᱮᱭᱟᱜ ᱠᱟᱱ ᱛᱮ ᱟᱜᱟᱢ ᱫᱤᱱᱨᱮ ᱡᱟᱦᱟᱸ ᱥᱮᱨᱣᱟ ᱦᱩᱭᱩᱜ ᱠᱟᱛᱷᱟ ᱚᱱᱟ ᱥᱮᱨᱣᱟ ᱦᱚᱸ ᱵᱟᱭ ᱦᱩᱭ ᱫᱟᱲᱮᱭᱟᱜ ᱠᱟᱱᱟ